ᱵᱷᱟᱨᱚᱛ ᱫᱤᱥᱚᱢ ᱨᱮᱭᱟᱜ ᱥᱤᱱᱮᱢᱟ ᱥᱮ ᱧᱮᱧᱮᱞᱚᱢ ᱞᱮᱠᱟᱛᱮ ᱤᱧ ᱫᱚ ᱟᱵᱚ ᱥᱟᱱᱛᱟᱲᱤ ᱯᱟᱹᱨᱥᱤ ᱪᱮ ᱥᱟᱱᱛᱟᱲᱤ ᱨᱮᱱᱟᱜ ᱜᱮ ᱤᱧ ᱫᱚ ᱵᱟᱹᱲᱛᱤ ᱠᱟᱛᱮ ᱤᱧ ᱠᱩᱥᱤᱭᱟᱜᱼᱟ ᱧᱮᱧᱮᱞᱚᱢ ᱦᱩᱭᱩᱜ ᱥᱮ ᱥᱮᱨᱮᱧ ᱦᱩᱭᱩᱜ ᱡᱟᱹᱥᱛᱤ ᱠᱟᱛᱮ ᱤᱧ ᱫᱚ ᱟᱵᱚᱣᱟᱜ ᱥᱟᱱᱛᱟᱲᱟᱜ ᱯᱟᱹᱨᱥᱤ ᱤᱫᱤ ᱠᱟᱛᱮ ᱜᱮ ᱡᱟᱹᱥᱛᱤ ᱠᱟᱛᱮ ᱤᱧ ᱠᱩᱥᱤᱭᱟᱜᱼᱟ ᱟᱨ ᱤᱧ ᱠᱩᱥᱤᱭᱟᱱᱤ ᱠᱩᱥᱤᱭᱟᱱ ᱯᱟᱴᱷᱚ ᱠᱤᱭᱟᱹ ᱠᱚᱫᱚ ᱱᱚᱝᱠᱟᱱ ᱯᱟᱴᱷᱚᱠᱤᱭᱟᱹ ᱡᱟᱦᱟᱸᱭ ᱫᱚ ᱟᱵᱚ ᱥᱟᱱᱛᱟᱲ ᱯᱟᱹᱨᱥᱤ ᱞᱟᱹᱜᱤᱫ ᱥᱟᱶᱛᱟ ᱞᱟᱹᱜᱤᱫ ᱟᱵᱚᱣᱟᱜ ᱟᱹᱨᱤ ᱪᱟᱹᱞᱤ ᱫᱷᱚᱚᱨᱚᱢ ᱮᱱᱮᱡ ᱥᱮᱨᱮᱧ ᱫᱩᱨᱟᱹᱝ ᱵᱷᱟᱸᱰᱟᱱ ᱵᱟᱯᱞᱟ ᱮᱢᱟᱱ ᱮᱢᱟᱱ ᱠᱚ ᱪᱟᱥᱵᱟᱥ ᱟᱨ ᱮᱢᱟᱱ ᱠᱚᱨᱮ ᱡᱟᱦᱟᱸᱭ ᱯᱟᱴᱷᱚᱠᱤᱭᱟᱹ ᱱᱚᱣᱟ ᱵᱟᱨᱮᱛᱮ ᱟᱹᱰᱤ ᱱᱟᱯᱟᱭ ᱯᱟᱴ ᱠᱟᱛᱮ ᱪᱮ ᱫᱮᱠᱷᱟᱣ ᱠᱟᱛᱮ ᱞᱟᱹᱭ ᱟᱠᱟᱜᱼᱟ ᱚᱱᱠᱟᱱ ᱯᱟᱴᱷᱚ ᱠᱤᱭᱟᱹ ᱠᱚᱜᱮ ᱤᱧ ᱫᱚ ᱡᱟᱹᱥᱛᱤ ᱠᱟᱛᱮ ᱤᱧ ᱠᱩᱥᱤ ᱟᱠᱚᱣᱟ ᱱᱚᱰᱮ ᱧᱮᱞ ᱧᱟᱢᱚᱜ ᱠᱟᱱᱟ ᱥᱤᱱᱮᱢᱟ ᱨᱮᱭᱟᱜ ᱠᱟᱛᱷᱟ ᱥᱤᱱᱮᱢᱟ ᱫᱚ ᱱᱚᱝᱠᱟᱱ ᱠᱟᱱᱟ ᱡᱟᱦᱟᱸ ᱫᱚ ᱟᱵᱚᱢᱟ ᱠᱟᱹᱢᱤ ᱠᱟᱹᱥᱱᱤ ᱦᱚᱲ ᱠᱟᱱᱟ ᱵᱚᱱ ᱮᱱᱠᱷᱟᱱ ᱡᱩᱫᱤ ᱠᱟᱹᱢᱤ ᱞᱟᱜᱟ ᱟᱠᱟᱱᱟᱢ ᱮᱱᱠᱷᱟᱱ ᱚᱱᱟ ᱥᱤᱱᱮᱢᱟ ᱧᱮᱞᱛᱮ ᱢᱤᱫ ᱜᱷᱟᱹᱲᱤᱡ ᱫᱚ ᱚᱱᱟ ᱞᱟᱜᱟᱢ ᱮᱲᱮ ᱜᱚᱫ ᱠᱟᱜᱼᱟ ᱢᱮᱱᱛᱮᱱ ᱟᱨ ᱱᱤᱭᱟᱹ ᱥᱩᱢᱩᱝ ᱫᱚ ᱵᱟᱝᱼᱟ ᱞᱟᱜᱟ ᱮᱲᱮ ᱞᱟᱹᱜᱤᱫ ᱫᱚ ᱟᱵᱚ ᱥᱟᱱᱛᱟᱲ ᱥᱚᱢᱟᱡᱽ ᱨᱮ ᱟᱹᱨᱤ ᱪᱟᱹᱞᱤ ᱨᱮ ᱢᱮᱱᱟᱜ ᱞᱟᱜᱽᱲᱮ ᱮᱱᱮᱡ ᱠᱟᱛᱮᱫ ᱞᱟᱜᱟ ᱫᱚᱠᱚ ᱮᱲᱮᱭᱟ ᱢᱮᱱᱛᱮᱱ ᱚᱱᱠᱟ ᱞᱮᱠᱟᱛᱮ ᱱᱚᱣᱟ ᱠᱚᱫᱚ ᱤᱧ ᱟᱹᱰᱤ ᱜᱮᱧ ᱠᱩᱥᱤᱭᱟᱜᱼᱟ ᱥᱮᱨᱮᱧ ᱨᱮᱱᱟᱜ ᱠᱟᱛᱷᱟ ᱦᱩᱭᱩᱜ ᱥᱮᱨᱮᱧ ᱨᱮᱱᱟᱜ ᱠᱟᱛᱷᱟ ᱦᱚᱸ ᱟᱵᱚ ᱦᱚᱸ ᱫᱷᱚᱨᱚᱢ ᱨᱮᱱᱟᱜ ᱥᱮᱨᱮᱧ ᱦᱩᱭᱩᱜ ᱵᱷᱟᱸᱰᱟᱱ ᱠᱩᱰᱟᱹ ᱨᱮᱱᱟᱜ ᱥᱮᱨᱮᱧ ᱦᱩᱭᱩᱜ ᱵᱟᱯᱞᱟ ᱨᱮᱱᱟᱜ ᱥᱮᱨᱮᱧ ᱦᱩᱭᱩᱜ ᱡᱟᱦᱟᱸ ᱟᱹᱨᱤ ᱪᱟᱹᱞᱤ ᱨᱮᱱᱟᱜ ᱥᱮᱨᱮᱧ ᱦᱩᱭᱩᱜ ᱱᱚᱣᱟ ᱠᱚᱫᱚ ᱤᱧ ᱟᱹᱰᱤ ᱵᱷᱟᱹᱜᱤ ᱟᱹᱰᱤ ᱡᱩᱛ ᱤᱧ ᱠᱩᱥᱤᱭᱟᱜᱼᱟ ᱢᱮᱱᱛᱮ ᱤᱧᱟᱹᱜ ᱩᱭᱦᱟᱹᱨ ᱢᱮᱱᱟᱜᱼᱟ ᱛᱤᱧ